ᱢᱤᱫᱴᱟᱝ ᱥᱟᱭᱨᱤᱧ ᱚᱞ ᱞᱮᱫᱟ ᱛᱚ ᱚᱱᱟ ᱥᱟᱭᱨᱤ ᱨᱮ ᱠᱚᱲᱟᱼᱠᱩᱲᱤᱭᱟᱜ ᱠᱟᱹᱦᱱᱤ ᱛᱟᱦᱮᱸᱠᱟᱱᱟ ᱛᱚ ᱚᱱᱟ ᱠᱚ ᱠᱩᱥᱤᱭᱟᱫᱟ ᱛᱚ ᱚᱱᱟᱜᱮ ᱟᱨᱠᱤ ᱟᱹᱰᱤ ᱠᱚ ᱠᱩᱥᱤᱭᱮᱱᱟ ᱨᱟᱹᱥᱠᱟᱹᱭᱮᱱᱟ ᱚᱱᱟ ᱢᱮᱱ ᱠᱟᱛᱮᱫ ᱜᱮ ᱟᱨᱠᱤ ᱱᱤᱭᱟᱹᱜᱤᱧ ᱢᱮᱱᱟ